ᱤᱧ ᱫᱚ ᱞᱟᱹᱣᱠᱟᱹ ᱫᱚ ᱵᱟᱨ ᱨᱚᱠᱚᱢ ᱵᱟᱨ ᱞᱮᱠᱟᱱᱟᱜ ᱤᱧ ᱧᱮᱞ ᱠᱟᱫᱟ ᱢᱤᱫ ᱫᱚ ᱦᱚᱲ ᱠᱚ ᱪᱟᱹᱞᱩᱭᱟ ᱟᱨ ᱢᱤᱫ ᱫᱚ ᱢᱤᱥᱤᱱ ᱛᱮ ᱪᱟᱹᱞᱩᱜᱼᱟ ᱠᱟᱹᱴᱤᱡ ᱞᱟᱹᱣᱠᱟᱹ ᱫᱚ ᱛᱷᱚᱲᱟ ᱫᱟᱜ ᱨᱮ ᱵᱟ ᱠᱟᱹᱴᱤᱡ ᱜᱟᱰᱟ ᱨᱮ ᱦᱚᱲ ᱠᱚ ᱪᱟᱹᱞᱩᱭᱟ ᱟᱨ ᱞᱟᱹᱴᱩ ᱜᱟᱰᱟ ᱨᱮᱫᱚ ᱢᱤᱥᱤᱱ ᱛᱮᱭᱟᱜ ᱞᱟᱹᱣᱠᱟᱹ ᱠᱚ ᱪᱟᱹᱞᱩᱭᱟ ᱤᱧ ᱫᱚ ᱞᱟᱹᱴᱩ ᱞᱟᱹᱣᱠᱟᱹ ᱨᱮᱜᱮ ᱢᱚᱡᱽ ᱫᱚᱧ ᱵᱩᱡᱷᱟᱹᱣᱟ ᱛᱚᱵᱮ ᱡᱟᱦᱟᱸ ᱡᱟᱭᱜᱟ ᱩᱥᱟᱹᱨᱟ ᱪᱟᱞᱟᱜ ᱞᱟᱹᱜᱤᱫ ᱥᱮ ᱡᱟᱦᱟᱸ ᱠᱟᱹᱢᱤ ᱩᱥᱟᱹᱨᱟᱧ ᱪᱟᱞᱟᱜᱼᱟ ᱚᱱᱟ ᱞᱟᱹᱜᱤᱫ ᱛᱮ ᱞᱟᱹᱴᱩ ᱞᱟᱹᱣᱠᱟᱹ ᱨᱮᱫᱚ ᱢᱚᱡᱽ ᱵᱩᱡᱷᱟᱹᱜᱼᱟ ᱟᱨ ᱡᱟᱦᱟᱸ ᱠᱚ ᱜᱟᱰᱟ ᱠᱚᱨᱮ ᱦᱟᱹᱠᱩ ᱠᱚᱢ ᱧᱮᱞ ᱠᱚᱣᱟ ᱢᱮᱱᱠᱷᱟᱱ ᱫᱚ ᱠᱟᱹᱴᱤᱡ ᱞᱟᱹᱣᱠᱟᱹ ᱛᱮ ᱪᱟᱞᱟᱜ ᱜᱮ ᱴᱷᱤᱠᱟ